ᱦᱮᱸ ᱡᱚᱦᱟᱨ ᱜᱮ ᱦᱮᱸ ᱞᱟᱹᱭ ᱵᱤᱱ ᱦᱮᱸ ᱢᱮᱱᱟᱜᱼᱟ ᱱᱚᱣᱟ ᱫᱷᱟᱨᱮ ᱟᱞᱮ ᱫᱷᱟᱨᱮ ᱯᱟᱥᱮᱨᱮ ᱢᱮᱱᱟᱜ ᱢᱩᱠᱩᱴᱢᱩᱱᱤᱯᱩᱨ ᱱᱚᱛᱮ ᱥᱚᱵᱩᱡᱽ ᱫᱤᱯ ᱚ ᱜᱟᱹᱰᱤ ᱜᱟᱹᱰᱤᱛᱮ ᱪᱟᱞᱟᱣ ᱞᱮᱠᱷᱟᱱ ᱚᱱᱟᱜᱮ ᱵᱮᱥᱴᱚᱜᱼᱟ ᱟᱹᱰᱤ ᱚ ᱡᱚᱢ ᱧᱩ ᱵᱮᱵᱚᱥᱛᱷᱟ ᱠᱚᱫᱚ ᱡᱷᱚᱛᱚᱜᱮ ᱴᱷᱤᱠᱜᱮᱭᱟ ᱡᱷᱚᱛᱚᱱᱟᱜ ᱜᱮ ᱛᱟᱦᱮᱱ ᱠᱚᱨᱮᱱᱟᱜ ᱛᱷᱮᱠᱮ ᱡᱚᱢ ᱧᱩ ᱠᱚᱨᱮᱱᱟᱜ ᱫᱚ ᱡᱷᱚᱛᱚᱜᱮ ᱵᱮᱵᱚᱥᱛᱷᱟ ᱚᱱᱰᱮ ᱫᱚ ᱡᱷᱚᱛᱚᱠᱤᱪᱷᱩ ᱵᱮᱵᱚᱥᱛᱷᱟ ᱚᱱᱰᱮᱜᱮ ᱢᱮᱱᱟᱜᱼᱟ ᱦᱮᱸ ᱡᱷᱚᱛᱚᱜᱮ ᱢᱮᱱᱟᱜᱼᱟ ᱚᱱᱰᱮ ᱢᱟᱛᱚ ᱟᱰᱤ ᱟᱭᱢᱟ ᱥᱩᱨ ᱥᱟᱸᱜᱤᱧ ᱠᱷᱚᱱᱟᱜ ᱧᱮᱞ ᱢᱟᱠᱚ ᱦᱤᱡᱩᱜ ᱜᱮᱭᱟ ᱚᱱᱰᱮᱢᱟ ᱰᱮᱢ ᱢᱮᱱᱟᱜᱼᱟ ᱚᱱᱰᱮ ᱢᱤᱫᱴᱟᱝ ᱟᱹᱰᱤ ᱢᱟᱨᱟᱝ ᱱᱟᱹᱭ ᱞᱮᱠᱟᱜᱮ ᱞᱟᱹᱭ ᱜᱟᱱᱚᱜᱼᱟ ᱢᱮᱱᱟᱜᱼᱟ ᱟᱨ ᱫᱚ ᱚᱸᱰᱮᱱ ᱟᱭᱢᱟ ᱢᱟᱱᱮ ᱪᱮᱫᱞᱤᱧ ᱞᱟᱹᱭᱟ ᱚᱸᱰᱮ ᱫᱚ ᱡᱮᱢᱚᱱ ᱟᱭᱢᱟ ᱡᱮᱢᱚᱱ ᱟᱹᱰᱤ ᱨᱚᱠᱚᱢ ᱡᱤᱱᱤᱥᱠᱚ ᱢᱮᱱᱟᱜᱼᱟ ᱚᱸᱰᱮ ᱧᱮᱞᱡᱚᱝ ᱞᱮᱠᱟᱱ ᱡᱤᱱᱤᱥ ᱫᱚ ᱳᱭ ᱞᱟᱜᱟᱜᱼᱟ ᱞᱟᱜᱟᱜᱼᱟ ᱛᱤᱱ ᱪᱟᱨ ᱜᱷᱚᱱᱴᱟ ᱞᱟᱜᱟᱜᱼᱟ ᱟᱨ ᱪᱟᱞᱟᱣ ᱠᱚᱨᱮᱱᱟᱜ ᱫᱚ ᱠᱳᱱᱳ ᱮᱸᱴᱠᱮᱴᱚᱸᱲᱮ ᱫᱚ ᱵᱟᱹᱱᱩᱜᱼᱟ ᱦᱮᱸ ᱡᱚᱦᱟᱨ ᱜᱮ